ᱤᱧᱟᱹᱜ ᱵᱚᱥᱚᱵᱚᱥ ᱴᱷᱟᱶ ᱨᱮᱭᱟᱜ ᱥᱩᱨ ᱥᱩᱯᱩᱨ ᱥᱟᱸᱜᱷᱟᱨᱤᱭᱟᱹ ᱠᱚᱣᱟᱜ ᱦᱤᱡᱩᱜ ᱞᱟᱹᱜᱤᱫ ᱧᱩᱛᱩᱢᱟᱱ ᱴᱷᱟᱶ ᱠᱚᱫᱚ ᱦᱩᱭᱩᱜ ᱠᱟᱱᱟ ᱢᱚᱡᱽ ᱥᱟᱪᱟᱨᱦᱮᱫ ᱢᱚᱱᱮ ᱜᱟᱭᱜᱚᱢ ᱨᱟᱛᱟᱝ ᱵᱩᱨᱩ ᱥᱚᱥᱚᱱᱤᱭᱟᱹ ᱠᱚᱲᱟᱵᱟᱹᱲᱤ ᱰᱮᱢ ᱡᱷᱤᱞᱤᱢᱤᱞᱤ ᱛᱟᱞᱤᱭᱟᱹᱲᱤᱭᱟᱹ ᱰᱮᱢ ᱵᱤᱦᱟᱨᱤᱱᱟᱛᱷ ᱵᱩᱨᱩ ᱪᱚᱭᱨᱟᱢᱵᱟᱴᱤ ᱫᱷᱚᱨᱚᱢ ᱥᱟᱞᱟ ᱵᱤᱥᱱᱩᱯᱩᱨ ᱱᱟᱜᱟᱢ ᱟᱱᱟᱜ ᱫᱷᱚᱨᱚᱢ ᱥᱟᱞᱟ ᱮᱢᱟᱱ ᱡᱟᱦᱟᱸ ᱠᱚᱫᱚ ᱵᱟᱸᱠᱩᱲᱟ ᱦᱚᱱᱚᱛ ᱨᱮ ᱢᱮᱱᱟᱜ ᱟᱠᱟᱫᱟ ᱟᱨ ᱧᱮᱧᱮᱞᱤᱭᱟᱹ ᱠᱚ ᱱᱤᱭᱟᱹ ᱡᱟᱭᱜᱟ ᱨᱮ ᱧᱮᱞ ᱚᱠᱛᱚ ᱡᱟᱦᱟᱸ ᱴᱷᱟᱶ ᱠᱚᱨᱮ ᱠᱚ ᱛᱟᱦᱮᱸ ᱫᱟᱲᱮᱭᱟᱜᱼᱟ ᱚᱱᱟ ᱫᱚ ᱦᱩᱭᱩᱜ ᱠᱟᱱᱟ ᱦᱚᱴᱮᱞ ᱨᱟᱡᱽᱢᱚᱦᱚᱞ ᱦᱚᱴᱮᱞ ᱯᱨᱤᱭᱟᱫᱚᱨᱚᱥᱱᱤ ᱚᱭᱚ ᱢᱟᱭᱟᱵᱚᱱ ᱵᱷᱤᱞᱮᱡᱽ ᱮᱢᱟᱱ ᱱᱚᱣᱟ ᱠᱚᱨᱮ ᱫᱚ ᱥᱟᱱᱟᱢ ᱞᱮᱠᱟᱱ ᱵᱮᱵᱚᱥᱛᱷᱟ ᱜᱮ ᱢᱮᱱᱟᱜᱼᱟ ᱡᱚᱢ ᱧᱩ ᱛᱟᱦᱮᱱ ᱥᱟᱶᱛᱮ ᱜᱟᱹᱰᱤ ᱫᱚᱦᱚ ᱞᱟᱹᱜᱤᱫ ᱣᱟᱭᱯᱷᱟᱭ ᱯᱷᱨᱤ ᱮᱢᱟᱱ